ᱟᱛᱳ ᱴᱚᱴᱷᱟ ᱥᱮᱪᱮᱫ ᱵᱚᱱᱫᱮᱡᱽ ᱩᱛᱱᱟᱹᱣ ᱞᱟᱹᱜᱤᱫ ᱥᱚᱨᱠᱟᱨ ᱟᱹᱰᱤ ᱜᱟᱱ ᱥᱠᱩᱞ ᱠᱚᱞᱮᱡᱽ ᱤᱭᱩᱱᱤᱵᱷᱟᱨᱥᱤᱴᱤ ᱠᱚᱭ ᱵᱮᱱᱟᱣ ᱟᱠᱟᱫᱟ ᱡᱟᱛᱮ ᱵᱷᱟᱹᱜᱤ ᱞᱮᱠᱟ ᱚᱞᱚᱜ ᱯᱟᱲᱦᱟᱣ ᱫᱟᱲᱮᱭᱟᱜ ᱢᱟᱠᱚ ᱢᱮᱫ ᱢᱟᱨᱥᱟᱞ ᱞᱟᱹᱜᱤᱫ ᱛᱮ ᱚᱞᱚᱜ ᱯᱟᱲᱦᱟᱣ ᱫᱚ ᱦᱩᱭᱩᱜᱼᱟ ᱟᱛᱳ ᱴᱚᱴᱷᱟ ᱨᱮ ᱞᱮᱠᱷᱟ ᱥᱩᱢᱩᱝ ᱜᱤᱫᱽᱨᱟᱹ ᱤᱛᱩᱱ ᱟᱥᱟᱲᱟ ᱨᱮ ᱵᱟᱠᱚ ᱠᱳᱞ ᱠᱚᱣᱟ ᱱᱚᱣᱟ ᱨᱮᱱᱟᱜ ᱠᱟᱨᱚᱱ ᱫᱚ ᱦᱩᱭᱩᱜ ᱠᱟᱱᱟ ᱡᱚᱛᱚ ᱦᱚᱲ ᱫᱚ ᱠᱟᱹᱣᱰᱤ ᱚᱵᱷᱟᱵ ᱛᱮᱦᱚᱸ ᱜᱤᱫᱽᱨᱟᱹ ᱠᱚ ᱥᱠᱩᱞ ᱛᱮ ᱵᱟᱠᱚ ᱠᱩᱞ ᱫᱟᱲᱮᱭᱟᱜ ᱠᱚ ᱠᱟᱱᱟ